ᱦᱮᱞᱳ ᱠᱮᱯᱷ ᱮᱜᱮᱱᱥᱤ ᱳᱯᱷᱤᱥ ᱤᱧ ᱟᱢᱟᱜ ᱠᱮᱯᱷ ᱤᱧ ᱵᱩᱠᱤᱝ ᱞᱮᱫᱟ ᱢᱮᱱᱠᱷᱟᱱ ᱰᱟᱭᱵᱚᱨ ᱠᱮᱯᱷ ᱟᱛᱮ ᱵᱟᱝᱮ ᱦᱮᱡ ᱟᱠᱟᱱᱟ ᱤᱧ ᱥᱚᱴᱷᱤᱠ ᱥᱳᱢᱚᱭᱨᱮ ᱠᱮᱯᱷ ᱵᱟᱝ ᱧᱟᱢ ᱠᱷᱟᱹᱛᱤᱨ ᱤᱧ ᱤᱧᱟᱹᱜ ᱫᱟᱬᱟᱱ ᱤᱧ ᱵᱟᱹᱛᱤᱞ ᱮᱫᱟ ᱚᱱᱟ ᱠᱷᱟᱹᱛᱤᱨ ᱟᱢ ᱤᱧ ᱯᱷᱳᱱ ᱟᱠᱟᱫ ᱢᱮᱭᱟ ᱤᱧ ᱡᱟᱦᱟ ᱠᱮᱯᱷ ᱤᱧ ᱵᱩᱠᱤᱝ ᱞᱮᱫᱟ ᱚᱱᱟ ᱫᱚ ᱫᱟᱭᱟ ᱠᱟᱛᱮ ᱵᱟᱹᱛᱤᱞ ᱠᱟᱜ ᱢᱮ